ᱥᱤᱱᱮᱢᱟ ᱠᱚᱫᱚ ᱠᱟᱡᱟᱠ ᱜᱤᱧ ᱠᱩᱥᱤᱭᱟᱜᱼᱟ ᱟᱨᱤᱧ ᱧᱮᱞ ᱜᱮᱭᱟ ᱟᱨ ᱥᱚᱨᱦᱟᱭ ᱥᱮᱨᱮᱧ ᱫᱚᱝ ᱥᱮᱨᱮᱧ ᱵᱟᱦᱟ ᱥᱮᱨᱮᱧ ᱚᱱᱟ ᱠᱚᱫᱚ ᱠᱟᱡᱟᱠ ᱜᱤᱧ ᱠᱩᱥᱤᱭᱟᱜᱼᱟ ᱟᱨ ᱞᱟᱦᱟ ᱛᱮᱱ ᱠᱚ ᱥᱮᱨᱮᱧ ᱠᱚᱣᱟᱜ ᱫᱚ ᱡᱩᱫᱟᱹ ᱧᱚᱜ ᱥᱩᱨ ᱛᱟᱦᱮᱸ ᱠᱟᱱᱟ ᱢᱟᱱᱮ ᱢᱟᱨᱮ ᱥᱩᱨ ᱜᱮ ᱢᱚᱡᱽ ᱤᱧ ᱵᱩᱡᱷᱟᱹᱣᱟ ᱟᱨ ᱱᱮᱛᱟᱨᱟᱜ ᱥᱩᱨ ᱫᱚ ᱛᱷᱚᱲᱟ ᱟᱞᱟᱜᱽ ᱠᱟᱱᱟ ᱱᱮᱛᱟᱨ ᱫᱚ ᱥᱮᱨᱮᱧ ᱵᱟᱲᱟᱭ ᱫᱟᱭ ᱠᱚᱞᱯᱚᱱᱟ ᱩᱱᱤ ᱦᱚᱸᱧ ᱧᱮᱞᱮ ᱜᱮᱭᱟ ᱟᱨ ᱢᱚᱡᱽ ᱜᱤᱧ ᱠᱩᱥᱤᱭᱟᱜᱼᱟ ᱟᱨ ᱢᱚᱡᱽ ᱜᱤᱧ ᱟᱹᱭᱠᱟᱹᱣᱟ ᱥᱮᱨᱮᱧ ᱫᱚ ᱠᱤᱱᱛᱩ ᱚᱱᱟ ᱢᱚᱱ ᱨᱮᱫᱚ ᱞᱟᱦᱟᱛᱮᱱᱟᱜ ᱥᱮᱨᱮᱧ ᱜᱮ ᱢᱚᱡᱽ ᱤᱧ ᱵᱩᱡᱷᱟᱹᱣᱟ ᱟᱨ ᱞᱟᱦᱟ ᱛᱮᱱᱟᱜ ᱥᱮᱨᱮᱧ ᱜᱤᱧ ᱠᱩᱥᱤᱭᱟᱜᱼᱟ